ᱫᱚ ᱢᱚᱦᱟᱢᱟᱨᱤ ᱡᱟᱦᱟᱸ ᱜᱩᱡᱽᱨᱟᱴ ᱢᱚᱦᱟᱨᱟᱥᱴᱨᱚ ᱱᱚᱰᱮᱱ ᱡᱷᱟᱲᱠᱷᱚᱸᱰ ᱯᱚᱱᱚᱛᱨᱮᱱ ᱠᱟᱹᱢᱤ ᱠᱚ ᱥᱮᱱ ᱞᱮᱱᱟ ᱩᱱᱠᱩ ᱡᱚᱠᱷᱚᱱ ᱦᱩᱭᱱᱟ ᱚᱱᱟ ᱨᱮᱫᱚ ᱩᱱᱠᱩ ᱠᱚ ᱤᱭᱟᱹᱛᱮ ᱢᱚᱦᱟᱢᱟᱨᱤ ᱠᱷᱚᱱᱟᱜ ᱠᱚ ᱵᱟᱧᱪᱟᱣ ᱮᱱᱟ ᱩᱱᱠᱩ ᱫᱚ ᱱᱤᱛᱚᱜ ᱨᱮᱭᱟᱜ ᱫᱚ ᱱᱚᱣᱟ ᱨᱟᱱ ᱠᱚ ᱤᱭᱟᱹ ᱠᱮᱫᱼᱟ ᱨᱟᱱ ᱠᱟᱛᱮᱫ ᱚᱱᱟ ᱠᱚ ᱫᱚᱦᱚᱞᱮᱫ ᱠᱚᱣᱟ ᱠᱚ ᱫᱚᱦᱚ ᱠᱟᱛᱮᱫ ᱨᱟᱱ ᱠᱟᱛᱮᱫ ᱠᱷᱩᱜ ᱢᱟᱸᱫᱟ ᱚᱱᱟᱜᱮ ᱡᱚᱯᱚᱴᱮᱫ ᱠᱟᱛᱮᱫ ᱚᱱᱟᱜᱮ ᱵᱟᱲᱦᱟᱣ ᱮᱱᱟ ᱵᱟᱲᱦᱟᱣ ᱠᱟᱛᱮᱫ ᱦᱚᱸ ᱯᱩᱨᱟᱹ ᱜᱮ ᱚᱱᱟ ᱤᱭᱟᱹ ᱜᱮ ᱠᱚᱜᱮ ᱢᱮᱱᱠᱷᱟᱱ ᱚᱱᱟ ᱨᱮᱫᱚ ᱩᱱᱠᱩ ᱨᱮᱱ ᱦᱚᱲ ᱜᱮᱠᱚ ᱤᱭᱟᱹᱭᱮᱜᱼᱟ ᱫᱚ ᱱᱚᱣᱟ ᱥᱚᱨᱠᱟᱨ ᱨᱟᱱᱮ ᱵᱮᱵᱚᱥᱛᱷᱟ ᱠᱮᱫᱛᱮ ᱚᱱᱟ ᱨᱩᱠᱼᱛᱷᱟᱢ ᱠᱮᱫᱟᱭ ᱨᱩᱠ ᱛᱷᱟᱢ ᱮᱱᱛᱮ ᱱᱤᱛᱚᱜ